ᱱᱤᱛᱚᱜ ᱡᱟᱦᱟᱸ ᱞᱮᱠᱟ ᱟᱵᱚ ᱨᱮᱱ ᱠᱷᱚᱵᱚᱨ ᱡᱟᱦᱟᱸ ᱞᱮᱠᱟ ᱠᱚ ᱢᱟᱱᱟᱣᱮᱜᱼᱟ ᱡᱮᱢᱚᱱ ᱢᱤᱰᱤᱭᱟ ᱤᱝᱞᱤᱥ ᱛᱮᱵᱚᱱ ᱢᱮᱛᱟ ᱠᱚ ᱠᱟᱱᱟ ᱡᱟᱦᱟᱸ ᱞᱮᱠᱟ ᱟᱵᱚᱣᱟᱜ ᱡᱟᱦᱟᱸ ᱠᱷᱚᱵᱚᱨ ᱠᱟᱱᱟ ᱵᱮᱥ ᱠᱷᱚᱵᱚᱨ ᱠᱟᱱᱟ ᱟᱨ ᱵᱟᱝ ᱟᱵᱚᱣᱟᱜ ᱡᱟᱦᱟᱸ ᱥᱟᱹᱨᱤ ᱠᱟᱛᱷᱟ ᱠᱟᱱᱟ ᱡᱟᱦᱟᱸ ᱠᱤ ᱠᱷᱚᱵᱚᱨ ᱛᱮᱵᱚᱱ ᱵᱟᱡᱟᱣ ᱴᱷᱤᱠᱟᱹ ᱫᱟᱲᱮᱭᱟᱜ ᱠᱟᱱᱟ ᱰᱚᱜᱚᱨ ᱥᱟᱠᱟᱢ ᱡᱟᱦᱟᱸ ᱞᱮᱠᱟᱛᱮ ᱟᱵᱚ ᱢᱟᱱᱮ ᱪᱮᱫ ᱟᱵᱚᱣᱟᱜ ᱡᱟᱦᱟᱸ ᱞᱮᱠᱟ ᱠᱚ ᱮᱴᱠᱮᱴᱚᱬᱮ ᱢᱟ ᱱᱤᱛᱚᱜ ᱡᱟᱦᱟᱸ ᱵᱚᱱ ᱢᱮᱱᱟ ᱜᱳᱫᱤ ᱢᱤᱰᱤᱭᱟ ᱡᱟᱦᱟᱸ ᱞᱮᱠᱟᱭ ᱡᱮ ᱟᱠᱚᱣᱟᱜ ᱤᱭᱟᱹ ᱡᱟᱦᱟᱸᱭ ᱵᱟᱲᱦᱟᱣ ᱪᱟᱲᱦᱟᱣ ᱠᱟᱛᱮ ᱠᱚ ᱚᱞ ᱠᱟᱜ ᱟᱭ ᱟᱨ ᱟᱵᱚᱣᱟᱜ ᱡᱟᱦᱟᱸ ᱦᱚᱸᱠ ᱟᱹᱭᱫᱟᱹᱨᱤ ᱞᱟᱹᱜᱤᱫ ᱫᱚ ᱟᱹᱰᱤ ᱠᱷᱟᱴᱳ ᱢᱟᱪᱷᱟᱛᱮᱚ ᱚᱞᱚᱮᱜᱼᱟ ᱵᱟᱝ ᱠᱚ ᱱᱤᱛᱚᱜ ᱫᱚ ᱡᱟᱦᱟᱱᱟᱜ ᱟᱵᱚᱣᱟᱜ ᱥᱚᱢᱟᱡᱽ ᱰᱮᱵᱷᱮᱞᱚᱯᱚᱜ ᱵᱟᱠᱷᱨᱟ ᱡᱟᱦᱟᱸ ᱞᱮᱠᱟ ᱟᱵᱚ ᱢᱤᱫᱴᱟᱹᱱ ᱢᱟᱫᱷᱚᱢ ᱢᱟᱱᱮ ᱪᱮᱫ ᱡᱟᱦᱟᱱᱟᱜ ᱢᱤᱫᱴᱟᱹᱝ ᱡᱟᱹᱨᱤ ᱡᱟᱹᱨᱤᱭᱟ ᱠᱟᱱᱟ ᱡᱮ ᱱᱚᱣᱟ ᱫᱚ ᱢᱤᱰᱤᱭᱟ ᱡᱟᱹᱨᱤᱭᱟ ᱛᱮᱜᱮ ᱱᱤᱛᱚᱜ ᱫᱚ ᱥᱚᱨᱠᱟᱨ ᱴᱷᱮᱱ ᱟᱵᱚ ᱵᱚᱱ ᱟᱨᱫᱟᱥ ᱫᱟᱲᱮᱭᱟᱜᱼᱟ ᱚᱱᱟ ᱟᱵᱚᱣᱟᱜ ᱵᱟᱝ ᱥᱮᱴᱮᱨᱚᱜ ᱠᱟᱱ ᱠᱷᱟᱹᱛᱤᱨ ᱟᱵᱚ ᱢᱤᱰᱤᱭᱟ ᱨᱮᱱ ᱵᱟᱹᱱᱩᱜ ᱠᱚ ᱠᱷᱟᱹᱛᱤᱨ ᱚᱱᱟ ᱥᱚᱨᱟᱨ ᱴᱷᱮᱱ ᱚᱱᱟ ᱡᱟᱦᱟᱸ ᱵᱚᱱ ᱟᱵᱚ ᱠᱚᱭ ᱟᱵᱚᱱ ᱚᱱᱟ ᱵᱟᱝ ᱥᱮᱴᱮᱨᱚᱜ ᱠᱟᱱᱟ ᱚᱱᱟᱛᱮ ᱱᱤᱛᱚᱜ ᱱᱤᱛᱚᱜ ᱠᱟᱱ ᱢᱤᱰᱤᱭᱟ ᱡᱟᱦᱟᱸ ᱞᱮᱠᱟ ᱮᱲᱮ ᱮᱲᱮ ᱠᱚ ᱥᱟᱡᱟᱣ ᱥᱟᱯᱣᱟᱮᱜᱼᱟ ᱮᱭᱟᱛᱚ ᱡᱟᱦᱟᱸ ᱞᱮᱠᱟ ᱠᱚ ᱵᱮᱱᱟᱣᱮᱜᱼᱟ ᱚᱱᱟ ᱠᱚ ᱟᱹᱰᱤ ᱠᱷᱟᱨᱟᱯᱚᱜ ᱠᱟᱱᱟ ᱚᱱᱟ ᱠᱚ ᱤᱫᱤ ᱠᱟᱛᱮ ᱱᱤᱛᱚᱜ ᱟᱹᱞᱤᱧ ᱫᱚ ᱱᱟᱥᱮ ᱦᱚᱸ ᱱᱤᱛᱚᱜ ᱥᱟᱱᱟᱢ ᱠᱷᱚᱵᱚᱨ ᱠᱚᱣᱟᱜ ᱯᱟᱹᱛᱭᱟᱹᱣ ᱜᱮ ᱵᱟᱹᱱᱩᱜ ᱟᱹᱱᱤᱡ ᱡᱮ ᱡᱟᱦᱟᱸ ᱞᱮᱠᱟ ᱛᱮᱦᱮᱧ ᱢᱤᱰᱤᱭᱟ ᱢᱤᱰᱤᱭᱟ ᱡᱟᱦᱟᱸ ᱞᱮᱠᱟ ᱮᱬᱮ ᱠᱚ ᱨᱚᱲᱮᱜᱼᱟ ᱡᱟᱦᱟᱸ ᱥᱟᱹᱨᱤᱭᱟᱜ ᱠᱚ ᱮᱲᱮᱭᱟᱜ ᱠᱚ ᱥᱟᱹᱨᱤᱭᱟᱜ ᱚᱱᱟ ᱛᱮᱞᱤᱧ ᱞᱟᱹᱭᱮᱜᱼᱟ ᱡᱮ ᱦᱤᱡᱩᱜ ᱠᱟᱱ ᱫᱤᱱ ᱫᱚ ᱱᱚᱝᱠᱟ ᱟᱞᱚ ᱦᱩᱭᱩᱜᱼᱢᱟ ᱟᱨ ᱱᱤᱭᱟᱹ ᱢᱤᱰᱤᱭᱟ ᱟᱹᱞᱤᱧ ᱫᱚ ᱠᱟᱹᱡ ᱦᱚᱸ ᱠᱷᱚᱵᱚᱨ ᱵᱟᱝ ᱜᱮ ᱯᱟᱹᱛᱭᱟᱹᱣ ᱵᱟᱹᱱᱩᱜ ᱟᱹᱱᱤᱡ